ᱤᱧᱤᱧ ᱢᱚᱱᱮᱭᱟ ᱢᱚᱦᱟ ᱡᱮᱸᱜᱮᱫ ᱨᱮᱭᱟᱜ ᱮᱴᱟᱜ ᱮᱝᱜᱮᱞ ᱨᱮ ᱡᱤᱵᱽ ᱡᱤᱭᱟᱹᱞᱤ ᱫᱚ ᱵᱟᱱᱩᱜ ᱠᱚᱣᱟ ᱪᱮᱫᱟᱜ ᱥᱮ ᱮᱴᱟᱜ ᱮᱝᱜᱮᱞ ᱨᱮᱫᱚ ᱫᱟᱨᱮ ᱚᱠᱥᱤᱡᱮᱱ ᱫᱟᱜ ᱪᱟᱸᱫᱳ ᱨᱟᱥ ᱵᱟᱱᱩᱜ ᱟᱠᱟᱫᱟ ᱚᱱᱟᱛᱮ ᱤᱧᱤᱧ ᱢᱚᱱᱮᱭᱟ ᱮᱴᱟᱜ ᱮᱝᱜᱮᱞ ᱨᱮᱫᱚ ᱡᱤᱭᱟᱹᱞᱤ ᱵᱟᱱᱩᱜ ᱠᱚᱣᱟ